ᱤᱧᱟᱹᱜ ᱫᱚ ᱡᱳᱜᱽ ᱵᱮᱭᱟᱢ ᱨᱮᱭᱟᱜ ᱮᱛᱚᱦᱚᱵ ᱚᱠᱛᱚ ᱫᱚ ᱯᱮ ᱴᱟᱲᱟᱝ ᱠᱟᱱᱟ ᱟᱨ ᱩᱱ ᱚᱠᱛᱚ ᱠᱷᱚᱱᱟᱜ ᱜᱮ ᱤᱧᱫᱚ ᱵᱮᱭᱟᱢᱟᱹᱧ ᱟᱨ ᱮᱭᱟᱭ ᱴᱟᱲᱟᱝ ᱨᱮ ᱢᱩᱪᱟᱹᱫᱟ ᱟᱨ ᱦᱩᱰᱤᱧ ᱩᱢᱮᱨ ᱨᱮ ᱡᱳᱜᱽ ᱵᱮᱭᱟᱢ ᱪᱮᱫ ᱨᱮᱭᱟᱜ ᱥᱩᱵᱤᱫᱷᱟ ᱫᱚ ᱟᱹᱰᱤ ᱛᱮᱫᱜᱮ ᱢᱮᱱᱟᱜᱼᱟ ᱦᱩᱰᱤᱧ ᱩᱢᱮᱨ ᱠᱷᱚᱱᱟᱜ ᱡᱳᱜᱽ ᱵᱮᱭᱟᱢ ᱞᱮᱠᱷᱟᱱ ᱦᱚᱲᱢᱚ ᱨᱮᱭᱟᱜ ᱟᱡᱟᱨ ᱵᱤᱢᱟᱨ ᱠᱚ ᱵᱟᱝ ᱦᱩᱭᱩᱜᱼᱟ ᱟᱨ ᱦᱚᱲᱢᱚ ᱦᱚᱸ ᱱᱟᱯᱟᱭ ᱛᱟᱦᱮᱱᱟ ᱟᱨ ᱦᱩᱰᱤᱧ ᱠᱷᱚᱱᱟᱜ ᱡᱳᱜᱽ ᱵᱮᱭᱟᱢ ᱞᱮᱠᱷᱟᱱ ᱵᱩᱫᱽᱫᱷᱤ ᱫᱤᱥᱟᱹ ᱠᱚᱦᱚᱸ ᱠᱟᱹᱴᱤᱡ ᱵᱟᱹᱲᱛᱤ ᱧᱚᱜᱚᱜᱼᱟ ᱟᱨ ᱢᱚᱱᱮ ᱠᱚᱦᱚᱸ ᱯᱷᱨᱮᱥ ᱛᱟᱦᱮᱱᱟ ᱦᱚᱲᱢᱚ ᱵᱟᱝ ᱵᱟᱹᱲᱤᱡᱚᱜᱼᱟ ᱦᱚᱲᱢᱚ ᱱᱟᱯᱟᱭᱛᱮ ᱦᱟᱨᱟᱜᱼᱟ ᱟᱨᱦᱚᱸ ᱦᱚᱲᱢᱚ ᱵᱟᱝᱼᱮ ᱜᱟᱹᱲᱭᱟᱹᱜᱼᱟ ᱡᱟᱦᱟᱱᱟᱜ ᱠᱟᱹᱢᱤ ᱦᱚᱨᱟ ᱨᱮᱦᱚᱸ ᱞᱚᱜᱚᱱᱮᱢ ᱫᱟᱲᱮᱭᱟᱜᱼᱟ ᱦᱚᱲᱢᱚ ᱞᱟᱸᱜᱟ ᱵᱟᱝᱜᱮ ᱵᱩᱡᱷᱟᱹᱜᱼᱟ ᱦᱩᱰᱤᱧ ᱠᱷᱚᱱᱟᱜ ᱢᱟᱨᱟᱝ ᱫᱷᱟᱹᱵᱤᱡ ᱛᱮ ᱵᱮᱭᱟᱢ ᱞᱮᱠᱷᱟᱱ ᱫᱚ ᱟᱹᱰᱤᱜᱮ ᱥᱩᱵᱤᱫᱷᱟ ᱢᱮᱱᱟᱜᱼᱟ